ᱫᱟᱨᱮ ᱱᱟᱲᱤ ᱡᱚ ᱵᱟᱦᱟ ᱟᱱᱟᱡᱽ ᱯᱟᱛᱤ ᱫᱚ ᱱᱤᱭᱟᱹ ᱠᱚᱫᱚ ᱥᱤᱨᱡᱚᱱ ᱨᱮᱭᱟᱜ ᱜᱮ ᱢᱤᱫᱴᱮᱱ ᱚᱝᱥᱚ ᱠᱟᱱᱟ ᱟᱨ ᱱᱤᱭᱟᱹ ᱠᱚ ᱫᱟᱨᱟᱭ ᱛᱮᱜᱮ ᱢᱟᱹᱱᱢᱤ ᱥᱮ ᱮᱴᱟᱜ ᱡᱤᱵᱽ ᱟᱠᱚ ᱦᱚᱸ ᱟᱠᱚᱣᱟᱜ ᱫᱚᱭᱱᱳᱱᱫᱤᱱ ᱡᱤᱵᱚᱱ ᱨᱮ ᱠᱟᱹᱢᱤᱨᱮ ᱞᱟᱹᱠᱛᱤ ᱨᱮᱠᱚ ᱞᱟᱜᱟᱣᱮᱫ ᱠᱟᱱᱟ ᱚᱱᱟᱛᱮ ᱱᱤᱭᱟᱹ ᱠᱚ ᱫᱩᱨᱤᱵᱽ ᱠᱚ ᱡᱚᱜᱟᱣ ᱡᱚᱛᱚᱱ ᱞᱟᱹᱠᱛᱤᱜ ᱠᱟᱱᱟ ᱟᱨ ᱚᱱᱟ ᱞᱮᱠᱟ ᱛᱮᱜᱮ ᱤᱧ ᱤᱧ ᱛᱚᱨᱚᱯᱷ ᱥᱮᱱ ᱠᱷᱚᱱ ᱦᱚᱸᱡᱟᱦᱟᱸ ᱠᱚ ᱫᱟᱨᱮ ᱱᱟᱲᱤ ᱠᱚᱫᱚ ᱵᱮᱥ ᱪᱷᱟᱭᱟᱭ ᱮᱢᱟ ᱩᱢᱩᱞᱮ ᱮᱢᱟ ᱥᱮ ᱮᱠᱴᱩ ᱵᱮᱥᱤ ᱡᱟᱭᱜᱟ ᱫᱚᱠᱷᱚᱞ ᱠᱟᱛᱮᱫ ᱫᱟᱨᱮᱜ ᱟᱭ ᱪᱮᱬᱮ ᱪᱤᱯᱨᱩᱫ ᱠᱚ ᱠᱚ ᱵᱟᱥ ᱫᱟᱲᱮᱭᱟᱜᱼᱟ ᱱᱚᱝᱠᱟᱱᱟᱜ ᱜᱮᱰᱷᱮᱨ ᱤᱧ ᱫᱚ ᱢᱚᱦᱚᱛᱛᱚᱧ ᱮᱢᱟᱜ ᱼᱟ